ᱦᱮᱞᱳ ᱦᱮᱞᱳ ᱥᱟᱹᱨᱟᱹᱭᱠᱮᱞᱟ ᱚᱱᱟ ᱠᱚᱨᱮᱫᱚ ᱟᱞᱮ ᱫᱚ ᱥᱟᱞ ᱨᱮ ᱢᱤᱫ ᱫᱷᱟᱣ ᱞᱮ ᱪᱟᱥᱼᱟ ᱟᱨ ᱱᱚᱰᱮ ᱫᱚ ᱢᱤᱫ ᱫᱷᱟᱣ ᱜᱮ ᱪᱟᱥ ᱦᱩᱭᱩᱜᱼᱟ ᱥᱟᱹᱨᱟᱹᱭᱠᱮᱞᱟ ᱦᱚᱱᱚᱛ ᱨᱮᱫᱚ ᱥᱟᱹᱨᱟᱹᱭᱠᱮᱞᱟ ᱦᱚᱱᱚᱛ ᱨᱮᱫᱚ ᱟᱞᱮ ᱫᱚ ᱥᱮᱨᱢᱟ ᱫᱟᱜ ᱛᱮᱜᱮ ᱞᱮ ᱪᱟᱥᱼᱟ ᱱᱚᱛᱮ ᱨᱮ ᱡᱟᱦᱟᱱᱟᱜ ᱥᱩᱵᱤᱫᱷᱟ ᱠᱚ ᱵᱟᱹᱱᱩᱜᱼᱟ ᱱᱤᱛᱚᱜ ᱫᱷᱟᱹᱨᱤᱡ ᱛᱮ ᱟᱹᱣᱨᱤ ᱠᱚ ᱚᱱᱠᱟ ᱟᱹᱰᱤ ᱵᱟᱨᱯᱮ ᱦᱚᱲ ᱥᱩᱵᱤᱫᱷᱟ ᱠᱚ ᱧᱟᱢ ᱠᱟᱜ ᱜᱮᱭᱟ ᱟᱨ ᱚᱱᱟᱦᱚᱸ ᱚᱱᱠᱟ ᱵᱟᱭ ᱪᱟᱞᱟᱜ ᱠᱟᱱᱟ ᱟᱨ ᱠᱷᱟᱱ ᱱᱤᱛᱚᱜ ᱢᱟ ᱥᱮᱨᱢᱟ ᱫᱟᱜ ᱛᱮᱜᱮᱞᱮ ᱪᱟᱥ ᱮᱜᱼᱟ ᱚᱱᱟ ᱨᱮᱜᱮ ᱵᱷᱚᱨᱥᱟ ᱢᱮᱱᱟᱜ ᱞᱮᱭᱟ ᱟᱞᱮ ᱦᱳᱲᱳ ᱠᱚᱞᱮ ᱪᱟᱥᱼᱟ ᱤᱭᱟᱹ ᱦᱳᱲᱳ ᱠᱚ ᱪᱟᱥ ᱵᱟᱲᱟ ᱠᱟᱛᱮ ᱚᱱᱟ ᱛᱩᱲᱤ ᱠᱚᱞᱮ ᱮᱨ ᱠᱟᱜᱼᱟ ᱴᱤᱥᱤ ᱠᱚᱞᱮ ᱮᱨ ᱠᱟᱜᱼᱟ ᱤᱱᱟᱹ ᱠᱚᱜᱮᱞᱮ ᱪᱟᱥ ᱵᱟᱲᱟᱭᱟ ᱦᱩᱭ ᱠᱚᱫᱚ ᱱᱟᱯᱟᱭ ᱜᱮ ᱦᱩᱭᱩᱜᱼᱟ ᱚᱱᱮ ᱠᱟᱹᱴᱤᱡ ᱫᱟᱜ ᱨᱮᱱᱟᱜ ᱜᱮ ᱤᱭᱟᱹ ᱤᱭᱟᱹ ᱢᱮᱱᱟᱜᱼᱟ ᱯᱨᱚᱵᱞᱮᱢ ᱢᱮᱱᱟᱜᱼᱟ ᱠᱚᱥᱴᱚ ᱫᱷᱟᱨᱟ ᱜᱮ ᱵᱩᱡᱷᱟᱹᱜ ᱠᱟᱱᱟ ᱪᱟᱥ ᱠᱚᱢᱟ ᱟᱨ ᱱᱚᱝᱠᱟ ᱫᱟᱜ ᱦᱚᱸ ᱵᱟᱭ ᱫᱟᱜ ᱮᱫᱟ ᱟᱹᱰᱤ ᱚᱥᱩᱵᱤᱫᱷᱟ ᱠᱟᱱᱟᱞᱮ ᱫᱟᱜ ᱦᱚᱸ ᱵᱟᱭ ᱫᱟᱜᱼᱟ ᱥᱚᱢᱚᱭ ᱨᱮ ᱟᱨ ᱱᱤᱛᱚᱜ ᱱᱚᱝᱠᱟ ᱥᱟᱹᱨᱟᱹᱭᱠᱮᱞᱟ ᱦᱚᱱᱚᱛ ᱨᱮᱢᱟ ᱚᱱᱠᱟ ᱥᱩᱵᱤᱫᱷᱟ ᱟᱹᱣᱨᱤ ᱠᱚ ᱮᱢᱟ ᱦᱟᱸᱜ ᱞᱮᱭᱟ ᱮᱱᱠᱷᱟᱱ ᱟᱹᱰᱤ ᱦᱟᱸᱜ ᱟᱹᱰᱤ ᱡᱟᱞᱟ ᱨᱮᱜᱮ ᱢᱮᱱᱟᱜ ᱞᱮᱭᱟ ᱟᱫᱚ ᱤᱱᱠᱟᱹ ᱫᱟᱜ ᱵᱟᱲᱟ ᱠᱟᱛᱮ ᱚᱱᱟ ᱠᱚ ᱚᱢᱚᱱ ᱵᱟᱲᱟᱜ ᱠᱟᱱ ᱜᱮᱭᱟ ᱛᱚ ᱤᱱᱟᱹ ᱠᱚᱜᱮ ᱛᱮᱞᱮ ᱥᱩᱵᱤᱫᱷᱟ ᱧᱚᱜ ᱠᱟᱱᱟ ᱮᱢ ᱫᱚ ᱮᱢᱟᱞᱮ ᱠᱟᱱ ᱜᱮᱭᱟᱭ ᱟᱫᱚ ᱚᱱᱮ ᱢᱤᱫ ᱥᱮᱨᱢᱟ ᱜᱟᱱ ᱪᱟᱞᱟᱜᱼᱟ ᱛᱟᱭᱚᱢ ᱛᱮ ᱤᱭᱟᱹᱜᱼᱟ ᱫᱚᱢᱮ ᱠᱷᱟᱨᱟᱯᱚᱜᱼᱟ ᱚᱱᱟ ᱡᱟᱦᱟᱸ ᱠᱚᱠᱚ ᱮᱢ ᱠᱟᱜ ᱞᱮᱭᱟ ᱛᱚ ᱚᱱᱟᱨᱮ ᱟᱨᱦᱚᱸ ᱫᱚᱦᱲᱟ ᱢᱮᱱ ᱠᱟᱛᱮ ᱦᱚᱸ ᱛᱤᱥ ᱠᱚ ᱠᱚᱨᱟᱣ ᱞᱮᱭᱟ ᱢᱮᱱ ᱠᱟᱠᱚᱣᱟᱞᱮ ᱠᱚᱨᱟᱣ ᱦᱚᱸ ᱵᱟᱠᱚ ᱠᱚᱨᱟᱣ ᱞᱮᱭᱟ ᱚᱱᱟ ᱠᱚ ᱡᱤᱛᱟᱹᱣ ᱦᱚᱸ ᱵᱟᱠᱚ ᱡᱤᱛᱟᱹᱣ ᱟᱞᱮᱭᱟ ᱠᱷᱟᱨᱟᱯᱚᱜ ᱠᱷᱟᱱ

ᱟᱞᱮ ᱦᱚᱸ ᱚᱱᱮ ᱚᱱᱠᱟ ᱢᱤᱫ ᱥᱮᱨᱢᱟ ᱨᱮ ᱢᱤᱫ ᱫᱷᱟᱣ ᱜᱮᱞᱮ ᱪᱟᱥᱼᱟ ᱟᱨ ᱦᱩᱭᱱᱟ ᱤᱱᱟᱹ ᱯᱚᱨᱮᱛᱮ ᱚᱱᱟ ᱠᱚ ᱤᱭᱟᱹ ᱠᱚᱞᱮ ᱴᱤᱥᱤ ᱠᱚᱞᱮ ᱮᱨ ᱵᱟᱲᱟ ᱠᱟᱜᱼᱟ ᱠᱟᱹᱥᱟᱹᱨᱤ ᱠᱚ ᱦᱳᱭ ᱦᱳᱭ ᱦᱳᱭ